ᱦᱮᱰᱯᱷᱳᱱ ᱵᱮᱵᱚᱦᱟᱨ ᱞᱮᱠᱷᱟᱱ ᱞᱩᱛᱩᱨ ᱨᱮᱱᱟᱜ ᱯᱟᱛᱞᱟ ᱯᱚᱨᱫᱟ ᱡᱟᱦᱟᱸ ᱢᱮᱱᱟ ᱟᱠᱟᱫᱼᱟ ᱱᱚᱣᱟᱨᱮ ᱥᱚᱨᱟᱥᱚᱨᱤ ᱢᱤᱫᱴᱟᱱ ᱫᱷᱟᱠᱠᱟᱭ ᱧᱟᱢᱟ ᱮᱵᱚᱝ ᱱᱚᱣᱟ ᱫᱤᱨᱜᱷᱚᱫᱤᱱ ᱥᱮ ᱵᱮᱥᱤᱫᱤᱚᱱ ᱵᱮᱣᱦᱟᱨ ᱤᱫᱤᱞᱮᱠᱷᱟᱱ ᱢᱟᱱᱮ ᱞᱩᱛᱩᱨ ᱟᱸᱡᱚᱢᱨᱮ ᱚᱥᱩᱵᱤᱫᱷᱟ ᱜᱷᱚᱴᱟᱜᱼᱟ ᱥᱮ ᱠᱟᱞᱟᱦᱚᱸ ᱦᱩᱭ ᱫᱟᱲᱮᱜᱼᱟ ᱥᱟᱶ ᱥᱟᱶᱛᱮ ᱱᱚᱜᱼᱚᱭ ᱡᱮ ᱢᱟᱱᱚᱥᱤᱠ ᱡᱟᱦᱟᱸ ᱪᱤᱱᱛᱟᱹ ᱵᱷᱟᱵᱽᱱᱟ ᱛᱟᱦᱮᱱᱚᱜᱼᱟ ᱱᱚᱣᱟ ᱦᱚᱸ ᱰᱤᱥᱴᱟᱵᱽ ᱦᱩᱭ ᱫᱟᱲᱮᱜᱼᱟ ᱞᱩᱛᱩᱨ ᱨᱮ ᱢᱤᱫᱴᱟᱝ ᱦᱮᱰᱯᱷᱳᱱ ᱥᱟᱢᱵᱟᱣ ᱢᱮᱱᱟ ᱟᱠᱟᱫᱼᱟ ᱢᱚᱱ ᱚᱱᱛᱮᱜᱮ ᱛᱟᱦᱮᱱᱚᱜᱼᱟ ᱵᱚᱞᱮ ᱰᱟᱦᱟᱨ ᱨᱮ ᱮᱠᱥᱤᱰᱮᱱᱴ ᱦᱚᱸ ᱦᱩᱭᱩᱜ ᱨᱮᱱᱟᱜ ᱥᱚᱢᱵᱷᱟᱵᱚᱱᱟ ᱢᱮᱱᱟ ᱟᱠᱟᱫᱼᱟ ᱫᱮᱱ ᱦᱩᱭᱩᱜ ᱠᱟᱱᱟ ᱡᱮ ᱵᱮᱥᱤᱫᱤᱱ ᱱᱚᱣᱟ ᱵᱮᱵᱚᱦᱟᱨ ᱤᱫᱤ ᱞᱮᱠᱷᱟᱱ ᱵᱚᱦᱚᱜ ᱪᱮᱛᱟᱱ ᱨᱮᱦᱚᱸ ᱢᱤᱫᱴᱟᱝ ᱪᱟᱯ ᱥᱤᱥᱴᱤᱜᱼᱟ ᱵᱚᱦᱚᱜ ᱦᱟᱥᱳᱦᱚᱸ ᱧᱟᱧᱟᱢᱟ ᱛᱚ ᱱᱚᱝᱠᱟᱱᱟᱜ ᱟᱭᱢᱟ ᱜᱚᱴᱟᱝᱜᱮ ᱥᱚᱢᱚᱥᱥᱟ ᱥᱤᱨᱡᱟᱹᱜᱼᱟ ᱵᱮᱥᱤᱫᱤᱚᱱ ᱢᱟᱱᱮ ᱚᱛᱤᱨᱤᱠᱛᱚ ᱱᱚᱣᱟ ᱦᱮᱰᱯᱷᱳᱱ ᱵᱮᱵᱚᱦᱟᱨ ᱞᱮᱠᱷᱟᱱ